ᱦᱮᱞᱳ ᱦᱮᱞᱳ ᱦᱮᱸ ᱤᱧ ᱫᱚ ᱤᱧ ᱫᱚ ᱵᱟᱡᱟᱨ ᱥᱮᱫ ᱠᱷᱚᱱᱟᱜ ᱤᱧ ᱞᱟᱹᱭᱫᱟ ᱛᱚ ᱢᱟᱱᱮ ᱢᱤᱫ ᱦᱚᱲ ᱴᱷᱮᱱ ᱠᱷᱚᱱᱟᱜ ᱟᱢᱟᱜ ᱱᱟᱢᱵᱟᱨᱤᱧ ᱧᱟᱢ ᱠᱮᱫᱟ ᱟᱫᱚ ᱟᱢ ᱫᱚ ᱟᱛᱳ ᱚᱲᱟᱜ ᱨᱤᱱᱤᱡ ᱦᱚᱲ ᱠᱟᱱᱟᱢ ᱛᱚ ᱟᱛᱳ ᱥᱩᱨ ᱨᱤᱱᱤᱡ ᱦᱚᱲ ᱟᱫᱚ ᱚᱱᱟ ᱠᱷᱟᱹᱛᱤᱨᱤᱧ ᱯᱷᱳᱱᱟᱢ ᱠᱟᱱᱟ ᱤᱧ ᱟᱯᱮ ᱫᱤᱥᱚᱢ ᱟᱯᱮ ᱚᱱᱟᱠᱚᱨᱮ ᱢᱟᱱᱮ ᱫᱟᱬᱟᱱᱤᱧ ᱪᱟᱞᱟᱜ ᱞᱟᱹᱜᱤᱫ ᱤᱧ ᱢᱚᱱᱮᱭ ᱠᱟᱫᱟ ᱟᱫᱚ ᱟᱯᱮ ᱚᱱᱟ ᱟᱛᱳ ᱥᱩᱨ ᱠᱚᱨᱮ ᱢᱟᱱᱮ ᱧᱮᱧᱮᱞ ᱞᱮᱠᱟᱱ ᱡᱟᱭᱜᱟ ᱪᱮᱫ ᱠᱚ ᱢᱮᱱᱟᱜᱼᱟ ᱠᱟᱹᱴᱤᱡ ᱮᱢ ᱞᱟᱹᱭᱟᱹᱧ ᱠᱷᱟᱱ ᱱᱟᱯᱟᱭ ᱠᱚᱜᱼᱟ ᱟᱪᱪᱷᱟ ᱦᱩᱸ ᱦᱩᱸ ᱦᱩᱸ ᱦᱩᱸ ᱟᱪᱪᱷᱟ ᱟᱪᱪᱷᱟ ᱦᱩᱸ ᱦᱩᱸ ᱦᱩᱸ ᱟᱪᱪᱷᱟ ᱟᱪᱪᱷᱟ ᱴᱷᱤᱠᱜᱮᱭᱟ ᱦᱮᱸ ᱟᱫᱚ ᱤᱧ ᱫᱚ ᱢᱟᱱᱮ ᱡᱮᱦᱮᱛᱩ ᱟᱞᱮᱫᱚ ᱵᱟᱡᱟᱨ ᱥᱮᱫ ᱨᱮᱞᱮ ᱛᱟᱦᱮᱱᱟᱛᱚ ᱟᱫᱚ ᱵᱤᱨᱼᱵᱩᱨᱩ ᱠᱚ ᱚᱱᱟ ᱧᱮᱞ ᱠᱚᱫᱚ ᱫᱚᱢᱮᱞᱮ ᱨᱟᱹᱥᱠᱟᱹᱜᱼᱟ ᱚᱱᱟᱛᱮ ᱫᱚᱢᱮ ᱜᱤᱫᱽᱨᱟᱹ ᱠᱚᱦᱚᱸ ᱧᱮᱞ ᱥᱟᱱᱟ ᱠᱚᱣᱟ ᱛᱚ ᱟᱞᱮ ᱱᱤᱭᱟᱹ ᱫᱷᱟᱣᱞᱮ ᱴᱷᱤᱠ ᱠᱟᱫᱟ ᱡᱮ ᱵᱟᱸᱠᱩᱲᱟ ᱨᱮ ᱡᱟᱦᱟᱸ ᱥᱩᱥᱩᱱᱤᱭᱟᱹ ᱵᱩᱨᱩ ᱢᱮᱱᱟᱜᱼᱟ ᱚᱱᱟ ᱥᱩᱥᱩᱱᱤᱭᱟᱹ ᱵᱩᱨᱩ ᱧᱮᱞ ᱞᱮ ᱪᱟᱞᱟᱜᱼᱟ ᱟᱨᱠᱤ ᱦᱮᱸ ᱟᱫᱚ ᱤᱧ ᱵᱟᱲᱟᱭ ᱥᱟᱱᱟᱧ ᱠᱟᱱᱟ ᱡᱮ ᱛᱟᱞᱦᱮ ᱚᱸᱰᱮ ᱢᱟᱱᱮ ᱛᱟᱦᱮᱱ ᱞᱮᱠᱟᱱᱟᱜ ᱡᱟᱦᱟᱱᱟᱜ ᱵᱮᱵᱚᱥᱛᱟ ᱢᱮᱱᱟᱜᱼᱟ ᱠᱤ ᱡᱟᱦᱟᱛᱮ ᱟᱞᱮ ᱵᱟᱨᱥᱤᱧ ᱜᱟᱱ ᱛᱟᱦᱮᱸ ᱠᱟᱛᱮ ᱢᱟᱱᱮ ᱚᱱᱟ ᱠᱚᱨᱮᱱᱟᱜ ᱯᱚᱨᱤᱵᱮᱥ ᱠᱚ ᱢᱟᱱᱮ ᱧᱮᱞ ᱫᱟᱲᱮᱭᱟᱜ ᱢᱟᱞᱮ ᱵᱩᱨᱩ ᱠᱚ ᱵᱷᱟᱜᱮᱴᱷᱤᱠ ᱛᱚ ᱚᱱᱟᱞᱮᱠᱟᱛᱮ ᱵᱟᱲᱟᱭ ᱥᱟᱱᱟᱧ ᱠᱟᱱᱟ ᱚᱱᱟ ᱠᱚᱨᱮ ᱡᱟᱦᱟᱱᱟᱜ ᱞᱚᱡᱽ ᱠᱚ ᱚᱱᱠᱟᱱᱟᱜ ᱵᱮᱵᱚᱥᱛᱟ ᱢᱮᱱᱟᱜᱼᱟ ᱠᱤ ᱟᱪᱪᱷᱟ ᱟᱪᱪᱷᱟ ᱦᱩᱸ ᱦᱳᱭ ᱦᱳᱭ ᱦᱩᱸ ᱦᱩᱸ ᱦᱳᱭ ᱢᱤᱫ ᱫᱤᱱ ᱫᱚ ᱢᱟᱱᱮ ᱥᱮᱱᱚᱜ ᱟᱢ ᱟᱨ ᱢᱤᱫ ᱜᱷᱟᱹᱲᱤᱡ ᱮᱢ ᱫᱟᱬᱟᱱᱟᱢ ᱟᱨᱮᱢ ᱦᱤᱡᱩᱜᱼᱟ ᱚᱱᱟᱛᱮᱫᱚ ᱴᱷᱤᱠ ᱵᱟᱝ ᱯᱚᱥᱟᱜᱼᱟ ᱟᱫᱚ ᱢᱤᱫ ᱫᱤᱱ ᱜᱟᱱ ᱵᱟᱥᱟ ᱠᱟᱛᱮ ᱛᱟᱦᱮᱸ ᱧᱮᱞ ᱞᱮ ᱠᱷᱟᱱ ᱛᱟᱞᱦᱮ ᱢᱟᱱᱮ ᱜᱚᱴᱟ ᱧᱮᱞ ᱠᱚᱜᱼᱟ ᱥᱮ ᱢᱟᱱᱮ ᱵᱮᱥ ᱵᱷᱟᱜᱮ ᱵᱩᱡᱷᱟᱹᱣ ᱠᱚᱜᱼᱟ ᱟᱨᱠᱤ ᱟᱨ ᱦᱩᱸ ᱟᱪᱪᱷᱟ ᱛᱟᱞᱦᱮ ᱛᱟᱸᱦᱮ ᱨᱮᱱᱟᱜ ᱫᱚ ᱠᱚᱱᱳ ᱚᱥᱩᱵᱤᱫᱟ ᱵᱟᱹᱱᱩᱜ ᱟᱱ ᱟᱪᱪᱷᱟ ᱟᱪᱪᱷᱟ ᱛᱟᱞᱦᱮ ᱡᱚᱢᱼᱧᱩ ᱠᱚᱨᱮᱱᱟᱜ ᱫᱚ ᱚᱠᱟᱞᱮᱠᱟ ᱡᱚᱢ ᱧᱩ ᱠᱚᱨᱮᱱᱟᱜ ᱵᱮᱵᱚᱥᱛᱟ ᱫᱚ ᱪᱮᱫᱞᱮᱠᱟ ᱢᱮᱱᱟᱜᱼᱟ ᱢᱟᱱᱮ ᱥᱟᱱᱟᱢ ᱠᱤᱪᱷᱩ ᱚᱱᱟ ᱞᱚᱡᱽ ᱨᱮᱜᱮ ᱵᱮᱵᱚᱥᱛᱟ ᱢᱮᱱᱟᱜᱼᱟ ᱥᱮ ᱡᱚᱢ ᱦᱳᱴᱮᱞ ᱠᱚᱦᱚᱸ ᱚᱱᱟ ᱥᱩᱨ ᱥᱩᱯᱩᱨ ᱨᱮ ᱢᱮᱱᱟᱜᱼᱟ ᱦᱩᱸ ᱦᱩᱸ ᱦᱮᱸ ᱦᱮᱸ ᱟᱪᱪᱷᱟ ᱟᱨ ᱤᱭᱟᱹ ᱟᱞᱮ ᱚᱸᱰᱮ ᱠᱷᱚᱱᱟᱜ ᱟᱨᱚ ᱢᱟᱱᱮ ᱵᱩᱨᱩ ᱧᱮᱞ ᱠᱟᱛᱮ ᱟᱨᱚ ᱮᱴᱟᱜ ᱥᱮᱫ ᱪᱟᱞᱟᱜ ᱥᱟᱱᱟᱞᱮᱭᱟ ᱛᱚ ᱚᱱᱟᱠᱚᱨᱮ ᱡᱳᱜᱟᱡᱳᱜᱽ ᱵᱮᱵᱚᱥᱛᱷᱟ ᱪᱮᱫ ᱞᱮᱠᱟᱱᱟ ᱢᱟᱱᱮ ᱟᱨᱠᱤ ᱮᱠᱫᱚᱢ ᱟᱛᱳᱴᱚᱞᱟ ᱢᱟᱱᱮ ᱰᱤᱦᱟᱹᱛ ᱧᱚᱜ ᱨᱮ ᱢᱮᱱᱟᱜᱼᱟ ᱥᱮ ᱠᱟᱹᱴᱤᱡ ᱚᱱᱟ ᱵᱟᱡᱟᱨ ᱫᱷᱟᱨᱮ ᱥᱮ ᱱᱚᱝᱠᱟ ᱢᱟᱱᱮ ᱨᱳᱰ ᱫᱷᱟᱨᱮ ᱧᱚᱜ ᱨᱮ ᱢᱮᱱᱟᱜᱼᱟ ᱡᱟᱛᱮ ᱤᱧ ᱚᱸᱰᱮ ᱢᱤᱫ ᱫᱤᱱ ᱜᱟᱱ ᱵᱟᱥᱟ ᱠᱟᱛᱮ ᱥᱮ ᱟᱨᱦᱚᱸ ᱮᱴᱟᱜ ᱡᱟᱭᱜᱟ ᱥᱮᱫ ᱡᱩᱫᱤ ᱪᱟᱞᱟᱜ ᱥᱟᱱᱟᱧᱟ ᱡᱩᱫᱤ ᱚᱸᱰᱮ ᱠᱷᱚᱱᱟᱜ ᱜᱮ ᱮᱴᱟᱜ ᱥᱮᱫ ᱤᱧ ᱪᱟᱞᱟᱣ ᱫᱟᱲᱮᱭᱟᱜᱼᱟ ᱟᱨ ᱫᱟᱬᱟᱱ ᱛᱚ ᱚᱸᱰᱮᱱᱟᱜ ᱡᱳᱜᱟᱡᱳᱜᱽ ᱵᱮᱵᱚᱥᱛᱟ ᱧᱮᱞ ᱠᱟᱛᱮ ᱟᱢᱮᱢ ᱵᱟᱲᱟᱭ ᱦᱚᱪᱚ ᱠᱤᱧᱟᱹ ᱛᱚᱵᱮ ᱵᱷᱟᱜᱮ ᱠᱚᱜᱼᱟ ᱟᱨᱠᱤ ᱵᱟᱝ ᱦᱩᱸ ᱟᱪᱪᱷᱟ ᱟᱪᱪᱷᱟ ᱟᱯᱮ ᱫᱚ ᱛᱟᱦᱞᱮ ᱚᱱᱟ ᱵᱩᱨᱩ ᱠᱷᱚᱱᱟᱜ ᱫᱚ ᱛᱤᱱ ᱥᱟᱺᱜᱤᱧ ᱨᱮᱯᱮ ᱛᱟᱦᱮᱱᱟ ᱦᱩᱸ ᱟᱪᱪᱷᱟ ᱟᱪᱪᱷᱟ ᱟᱪᱪᱷᱟ ᱚ ᱛᱟᱞᱦᱮ ᱫᱚᱢᱮ ᱥᱟᱺᱜᱤᱧ ᱨᱮᱫᱚ ᱵᱟᱹᱱᱩᱜ ᱯᱮᱭᱟ ᱚ ᱥᱩᱨ ᱜᱮᱭᱟ ᱟᱪᱪᱷᱟ ᱦᱮᱸ ᱴᱷᱤᱠᱜᱮᱭᱟ ᱛᱟᱦᱞᱮ ᱢᱟ ᱟᱹᱰᱤᱼᱟᱹᱰᱤ ᱥᱟᱨᱦᱟᱣ ᱱᱚᱣᱟᱠᱚ ᱢᱟᱱᱮ ᱡᱟᱱᱠᱟᱨᱤ ᱮᱢ ᱞᱟᱹᱜᱤᱫᱛᱮ ᱦᱮᱸ ᱢᱟᱱᱮ ᱡᱟᱦᱟᱸᱥᱮᱫ ᱪᱟᱞᱟᱣ ᱞᱟᱦᱟ ᱨᱮ ᱠᱟᱹᱴᱤᱡ ᱡᱟᱱᱠᱟᱨᱤ ᱵᱟᱝ ᱦᱟᱛᱟᱣ ᱞᱮᱠᱷᱟᱱ ᱦᱚᱸ ᱵᱟᱝ ᱜᱟᱱᱚᱜᱼᱟ ᱟᱝᱠᱷᱟ ᱡᱟᱭᱜᱟ ᱨᱮᱢ ᱥᱮᱱ ᱠᱚᱜᱼᱟ ᱪᱮᱫ ᱦᱚᱸ ᱵᱟᱢ ᱵᱟᱲᱟᱭᱟ ᱟᱫᱚ ᱡᱮᱦᱮᱛᱩ ᱤᱧ ᱟᱢᱟᱜ ᱱᱟᱢᱵᱟᱨ ᱢᱤᱫ ᱦᱚᱲ ᱴᱷᱮᱱᱤᱧ ᱧᱟᱢ ᱠᱮᱫᱟ ᱚᱱᱟ ᱠᱷᱟᱹᱛᱤᱨ ᱟᱢᱜᱤᱧ ᱯᱷᱳᱱᱟᱫ ᱢᱮᱭᱟ ᱦᱟᱯᱮᱥᱮ ᱚᱱᱟ ᱞᱟᱦᱟᱨᱮ ᱠᱟᱹᱴᱤᱡ ᱤᱧ ᱵᱟᱲᱟᱭ ᱞᱮᱜᱮ ᱚᱱᱟ ᱥᱩᱨ ᱠᱚᱨᱮ ᱛᱟᱦᱮᱱ ᱡᱟᱭᱜᱟ ᱥᱮ ᱡᱚᱢᱼᱧᱩ ᱠᱚᱨᱮ ᱡᱟᱦᱟᱱᱟᱜ ᱚᱱᱠᱟ ᱮᱴᱠᱮᱴᱚᱬᱮ ᱦᱩᱭᱩᱜ ᱟᱥᱮ ᱵᱟᱝ ᱥᱮ ᱤᱭᱟᱹ ᱟᱪᱪᱷᱟ ᱴᱷᱤᱠᱜᱮᱭᱟ ᱦᱮᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟ ᱴᱷᱤᱠᱜᱮᱭᱟ ᱢᱟ ᱛᱟᱦᱞᱮ ᱤᱧ ᱯᱟᱦᱴᱟ ᱠᱷᱚᱱ ᱟᱢ ᱢᱟᱱᱮ ᱟᱹᱰᱤᱼᱟᱹᱰᱤ ᱥᱟᱨᱦᱟᱣ ᱱᱚᱣᱟᱠᱚ ᱵᱟᱲᱟᱭ ᱦᱚᱪᱚ ᱞᱟᱹᱜᱤᱫᱛᱮ ᱟᱪᱪᱷᱟ ᱴᱷᱤᱠᱜᱮᱭᱟ ᱢᱟ ᱡᱚᱦᱟᱨ ᱜᱮ ᱦᱩᱸ